ᱥᱮᱨᱮᱧ ᱨᱮᱱᱟᱜ ᱜᱚᱨᱚᱡᱽ ᱫᱚ ᱤᱧ ᱫᱚ ᱤᱧ ᱡᱚᱠᱷᱚᱱ ᱯᱳᱭᱞᱳ ᱠᱚᱞᱯᱚᱱᱟ ᱥᱮᱨᱮᱧ ᱤᱧ ᱧᱮᱞ ᱞᱮᱫᱮᱭᱟ ᱩᱱ ᱠᱷᱚᱱᱟᱜ ᱜᱮ ᱤᱧ ᱫᱚ ᱥᱮᱨᱮᱧ ᱪᱮᱛᱟᱱᱨᱮ ᱟᱹᱰᱤ ᱟᱭᱢᱟ ᱜᱚᱨᱚᱡ ᱦᱮᱡ ᱞᱮᱱ ᱛᱤᱧᱟᱹ ᱟᱨ ᱤᱧ ᱫᱚ ᱩᱱ ᱠᱷᱚᱱᱟᱜ ᱜᱮ ᱥᱮᱨᱮᱧ ᱤᱧ ᱮᱛᱚᱦᱚᱵ ᱞᱮᱫᱟ ᱟᱨ ᱥᱮᱨᱮᱧ ᱞᱮᱠᱷᱟᱱ ᱢᱚᱱᱮᱨᱮ ᱟᱹᱰᱤ ᱨᱟᱹᱥᱠᱟᱹ ᱟᱹᱭᱠᱟᱹᱜᱼᱟ ᱟᱨ ᱟᱵᱚ ᱫᱚ ᱦᱚᱲ ᱦᱚᱯᱚᱱ ᱠᱟᱵᱟᱵᱚᱱ ᱵᱤᱦᱟᱹ ᱵᱟᱯᱞᱟ ᱯᱚᱨᱚᱵᱚᱽ ᱨᱮ ᱥᱮᱨᱮᱧ ᱥᱮᱨᱮᱧ ᱟᱵᱚᱱ ᱥᱮ ᱨᱟᱹᱥᱠᱟᱹᱭᱟᱵᱚᱱ ᱥᱮᱨᱮᱧ ᱠᱟᱛᱮᱫ ᱜᱮ ᱥᱮᱨᱮᱧ ᱠᱟᱛᱮᱫ ᱜᱮ ᱟᱨ ᱤᱧ ᱫᱚ ᱥᱮᱨᱮᱧ ᱫᱚ ᱜᱮᱞᱵᱟᱨ ᱥᱮᱨᱢᱟ ᱠᱷᱚᱱᱟᱜ ᱥᱮᱨᱮᱧ ᱥᱮᱨᱮᱧ ᱤᱧ ᱮᱛᱚᱦᱚᱵ ᱞᱮᱫᱟ